ᱢᱟᱨᱟᱝ ᱢᱚᱱᱛᱨᱤ ᱯᱟᱥᱴᱟ ᱥᱮᱫ ᱠᱷᱚᱱ ᱜᱤᱫᱽᱨᱟᱹ ᱠᱚ ᱡᱚᱢᱟᱜ ᱠᱚ ᱧᱟᱢᱮᱜᱼᱟ ᱢᱮᱱᱫᱚ ᱪᱷᱚᱛᱩᱣᱟ ᱚᱱᱰᱟ ᱰᱟᱹᱞᱤ ᱵᱷᱟᱛᱚ ᱢᱮᱱᱫᱚ ᱥᱠᱩᱞ ᱨᱮ ᱚᱱᱟ ᱠᱚ ᱚᱱᱟ ᱠᱚ ᱰᱨᱮᱹᱥ ᱵᱩᱦᱤ ᱯᱚᱛᱨᱚ ᱱᱚᱣᱟ ᱠᱚ ᱢᱚᱱᱛᱨᱤ ᱯᱟᱥᱴᱟ ᱥᱮᱫ ᱠᱷᱚᱱ ᱵᱷᱟᱨᱚᱛ ᱥᱚᱨᱠᱟᱨ ᱯᱟᱦᱴᱟ ᱥᱮᱫ ᱠᱷᱚᱱ ᱠᱚ ᱧᱟᱢᱮᱫ